ᱢᱮᱱᱟᱜ ᱜᱮᱭᱟ ᱟᱞᱮ ᱜᱷᱟᱨᱚᱧᱡᱽ ᱨᱮ ᱥᱮ ᱟᱛᱳᱠᱚᱨᱮ ᱦᱚᱸ ᱦᱚᱲ ᱦᱚᱯᱚᱱᱟᱜ ᱡᱟᱦᱟᱸᱴᱟᱜ ᱟᱹᱨᱤᱼᱪᱟᱹᱞᱤ ᱵᱟᱯᱞᱟᱼᱵᱤᱦᱟᱹ ᱯᱚᱨᱚᱵ ᱮᱢᱟᱱ ᱠᱚᱫᱚ ᱟᱹᱰᱤ ᱱᱟᱯᱟᱭ ᱛᱮ ᱦᱩᱭᱩᱜᱼᱟ ᱟᱨ ᱱᱮᱛᱟᱨ ᱦᱚᱞᱮ ᱢᱟᱱᱟᱣ ᱤᱫᱤᱭᱮᱫᱟ ᱜᱚ ᱵᱟᱵᱟ ᱠᱚ ᱢᱮᱱᱟᱜ ᱠᱚ ᱜᱮᱭᱟ ᱟᱛᱳ ᱨᱮᱱ ᱦᱟᱲᱟᱢ ᱦᱚᱲᱠᱚ ᱢᱮᱱᱟᱜ ᱠᱚᱣᱟ ᱩᱱᱠᱩ ᱠᱚ ᱴᱷᱮᱱ ᱪᱤᱫ ᱠᱟᱛᱮᱫ ᱱᱟᱦᱟᱜ ᱜᱤᱫᱽᱨᱟᱹ ᱦᱚᱸ ᱱᱚᱣᱟᱠᱚ ᱥᱮᱸᱬᱟ ᱤᱫᱤᱭᱮᱫᱟ ᱛᱚᱵᱮ ᱚᱞᱚᱜ ᱯᱟᱲᱦᱟᱜ ᱜᱤᱫᱽᱨᱟᱹ ᱠᱚ ᱛᱷᱚᱲᱟ ᱵᱟᱠᱚ ᱥᱮᱞᱮᱫ ᱫᱟᱲᱮᱭᱟᱜ ᱠᱟᱱᱛᱮᱠᱚ ᱦᱤᱲᱤᱧ ᱮᱫᱟ ᱟᱫᱚ ᱛᱚᱵᱮ ᱢᱮᱱᱟᱜ ᱜᱮᱭᱟ